ᱯᱚᱥᱪᱤᱢ ᱵᱚᱝᱜᱚ ᱯᱚᱱᱚᱛ ᱨᱮᱱ ᱥᱟᱱᱛᱟᱞ ᱠᱚᱣᱟᱜ ᱯᱟᱹᱨᱥᱤ ᱫᱚ ᱮᱴᱟᱜ ᱡᱟᱹᱛᱤ ᱪᱷᱟᱹᱛᱤᱠ ᱠᱚᱣᱟᱜ ᱯᱟᱹᱨᱥᱤ ᱠᱷᱚᱱ ᱫᱚ ᱮᱠᱫᱚᱢ ᱟᱞᱟᱫᱟ ᱜᱮᱭᱟ ᱟᱵᱚ ᱫᱚ ᱟᱵᱚᱣᱟᱜ ᱯᱟᱹᱨᱥᱤ ᱛᱮᱜᱮ ᱵᱚᱱ ᱵᱩᱡᱽ ᱫᱟᱲᱮᱣᱟᱜᱼᱟ ᱡᱮ ᱚᱠᱚᱭᱟᱜ ᱥᱟᱛᱮ ᱚᱠᱚᱭᱟᱜ ᱪᱮᱫ ᱞᱮᱠᱟ ᱥᱟᱹᱜᱟᱹᱭ ᱢᱮᱱᱟᱜᱼᱟ ᱡᱮᱢᱚᱱ ᱢᱤᱫᱴᱮᱱ ᱛᱮᱵᱚᱱ ᱨᱚᱲ ᱞᱮᱠᱷᱟᱱ ᱜᱟᱛᱮ ᱥᱟᱹᱜᱟᱹᱭ ᱵᱟᱨᱭᱟ ᱛᱮᱵᱚᱱ ᱨᱚᱲ ᱞᱮᱠᱷᱟᱱ ᱵᱟᱼᱦᱚᱧᱦᱟᱨᱢᱮ ᱥᱮ ᱵᱟᱼᱦᱧᱦᱟᱨᱤᱧᱟᱜ ᱥᱟᱹᱜᱟᱹᱭ ᱯᱮᱭᱟ ᱛᱮᱵᱚᱱ ᱨᱚᱲ ᱞᱮᱠᱷᱟᱱ ᱵᱟᱞᱟᱭᱟ ᱥᱟᱹᱜᱟᱹᱭ ᱛᱚ ᱱᱚᱣᱟ ᱟᱵᱚ ᱨᱚᱲ ᱢᱟᱫᱽᱫᱷᱚᱢ ᱛᱮᱜᱮᱵᱚᱱ ᱵᱩᱡᱽ ᱫᱟᱲᱮᱣᱟᱜᱼᱟ ᱡᱮ ᱚᱠᱚᱭ ᱥᱟᱛᱮ ᱚᱠᱚᱭᱟᱜ ᱪᱮᱫ ᱞᱮᱠᱟ ᱥᱟᱹᱜᱟᱹᱭ ᱢᱮᱱᱟᱜᱼᱟ ᱚᱱᱠᱟᱜᱮ ᱟᱵᱚ ᱡᱩᱫᱤ ᱜᱟᱹᱭᱮ ᱵᱩᱨᱩᱢᱟᱠᱟᱱ ᱛᱟᱦᱞᱮ ᱫᱚᱵᱚᱱ ᱢᱮᱱᱟ ᱜᱟᱹᱭᱮ ᱵᱩᱨᱩᱢ ᱠᱟᱱᱟ ᱪᱟᱬᱮ ᱰᱟᱹᱨ ᱨᱮ ᱟᱵ ᱟᱠᱟᱱ ᱠᱷᱟᱱ ᱵᱚᱱ ᱢᱮᱱᱟ ᱪᱮᱬᱮᱭ ᱟᱵ ᱠᱟᱱᱟ ᱠᱤᱱᱛᱩ ᱵᱟᱝᱞᱟ ᱛᱮᱫᱚ ᱠᱷᱟᱹᱞᱤ ᱢᱤᱫᱴᱮᱱ ᱜᱮ ᱥᱚᱵᱽᱫᱚ ᱵᱮᱵᱚᱦᱟᱨᱚᱜᱼᱟ ᱪᱮᱬᱮᱭ ᱟᱵ ᱟᱠᱟᱱ ᱨᱮᱦᱚᱸ ᱵᱳᱥᱮ ᱟᱪᱷᱮ ᱜᱟᱹᱭ ᱵᱩᱨᱩᱢ ᱠᱟᱱ ᱨᱮᱦᱚᱸᱭ ᱚᱵᱚᱨ ᱠᱟᱱ ᱨᱮᱦᱚᱸᱭ ᱵᱳᱥᱮ ᱟᱪᱷᱮ ᱛᱚ ᱱᱚᱝᱠᱟᱱᱟᱜ ᱟᱨᱚ ᱢᱮᱱᱟᱜᱼᱟ ᱡᱟᱦᱟᱸ ᱫᱚ ᱧᱮᱞ ᱠᱟᱛᱮᱜ ᱢᱮᱱ ᱜᱟᱱᱚᱜᱼᱟ ᱡᱮ ᱟᱵᱚᱣᱟᱜ ᱯᱟᱹᱨᱥᱤ ᱫᱚ ᱮᱴᱟᱜ ᱡᱟᱹᱛᱤ ᱠᱚᱣᱟᱜ ᱯᱟᱹᱨᱥᱤ ᱠᱷᱚᱱ ᱫᱚ ᱟᱞᱟᱫᱟ ᱜᱮᱛᱟᱵᱚᱱᱟ ᱟᱨ ᱢᱚᱡᱽ ᱜᱮᱛᱟᱵᱚᱱᱟ